ᱴᱮᱠᱱᱳᱞᱳᱡᱤ ᱟᱹᱰᱤ ᱢᱚᱡᱽ ᱜᱮᱭᱟ ᱥᱮ ᱱᱟᱯᱟᱭ ᱜᱮᱭᱟ ᱪᱮᱫᱟᱜ ᱛᱮ ᱴᱮᱠᱱᱳᱞᱳᱡᱤ ᱫᱚ ᱟᱹᱰᱤ ᱫᱚᱠᱟᱱ ᱠᱚ ᱥᱮ ᱵᱟᱡᱟᱨ ᱠᱚ ᱥᱮ ᱠᱷᱩᱪᱨᱟᱹ ᱯᱚᱭᱥᱟ ᱵᱟᱝ ᱛᱟᱦᱮᱱ ᱠᱷᱟᱱ ᱜᱩᱜᱚᱞ ᱯᱮ ᱠᱟᱛᱮᱢ ᱥᱮ ᱯᱷᱳᱱᱯᱮ ᱠᱟᱛᱮᱢ ᱮᱢ ᱫᱟᱲᱮᱭᱟᱜᱼᱟ ᱴᱮᱠᱱᱳᱞᱳᱡᱤ ᱫᱚ ᱟᱹᱰᱤ ᱢᱚᱡᱽ ᱜᱮᱭᱟ ᱪᱮᱫᱟᱜ ᱛᱮ ᱱᱚᱝᱠᱟᱱ ᱡᱤᱱᱤᱥ ᱴᱮᱠᱱᱳᱞᱳᱡᱤ ᱠᱟᱱᱟ ᱵᱚᱞᱮ ᱟᱢ ᱯᱚᱭᱥᱟ ᱵᱟᱝ ᱛᱟᱦᱮᱱ ᱛᱟᱢ ᱨᱮᱦᱚᱸ ᱢᱳᱵᱟᱭᱤᱞ ᱴᱮᱠᱱᱳᱞᱳᱡᱤ

ᱮᱢ ᱫᱟᱲᱮ ᱟᱭᱟ ᱥᱮ ᱦᱟᱹᱴᱤᱭᱟᱹ ᱠᱚᱢ ᱪᱟᱞᱟᱣ ᱞᱮᱱᱠᱷᱟᱱ ᱡᱟᱦᱟᱱᱟᱜ ᱫᱳᱠᱟᱱ ᱠᱚᱢ ᱪᱟᱞᱟᱣ ᱞᱮᱱᱠᱷᱟᱱ ᱵᱟᱹᱱᱩᱜ ᱛᱟᱢᱟ ᱮᱢᱟᱱ ᱛᱮᱢᱟᱱ ᱯᱚᱭᱥᱟ ᱠᱚ ᱥᱮ ᱠᱷᱩᱪᱨᱟᱹ ᱵᱟᱝ ᱛᱟᱦᱮᱱ ᱠᱷᱟᱱ ᱮᱱᱠᱷᱟᱱ ᱢᱮᱱᱟᱢ ᱠᱷᱩᱪᱨᱟᱹ ᱵᱟᱹᱱᱩᱜ ᱛᱤᱧᱟᱹ ᱥᱮ ᱯᱚᱭᱥᱟ ᱵᱟᱹᱱᱩᱜ ᱛᱤᱧᱟᱹ ᱪᱤᱠᱟᱹᱢ ᱮᱢᱟᱭᱟ ᱚᱱᱟ ᱤᱭᱟᱹᱛᱮ ᱴᱮᱠᱱᱳᱞᱳᱡᱤ ᱫᱚ ᱟᱹᱰᱤ ᱢᱚᱡᱽ ᱜᱮᱭᱟ ᱡᱚᱛᱚ ᱠᱤᱪᱷᱩ ᱠᱟᱹᱢᱤ ᱨᱮ ᱮᱢ ᱫᱟᱭ